ᱞᱟᱭ ᱞᱟᱠᱪᱟᱨ ᱡᱚᱜᱟᱣ ᱫᱚᱦᱚ ᱫᱚ ᱟᱰᱤ ᱜᱮ ᱞᱟᱠᱛᱤ ᱜᱮᱭᱟ ᱱᱚᱜᱼᱚᱭ ᱱᱮᱛᱟᱨ ᱫᱚ ᱵᱟᱦᱟ ᱥᱚᱨᱦᱟᱭ ᱥᱮ ᱯᱚᱨᱚᱵᱽ ᱯᱟᱞᱤ ᱟᱨ ᱡᱟᱦᱟᱸᱱᱟᱜ ᱠᱚ ᱯᱩᱡᱟᱹ ᱯᱚᱨᱚᱵᱽ ᱫᱚ ᱱᱚᱜᱼᱚᱭ ᱢᱚᱸᱡᱽ ᱛᱮᱦᱚᱸ ᱵᱟᱝ ᱦᱩᱭᱩᱜ ᱠᱟᱱᱟ ᱟᱨ ᱪᱮᱫ ᱞᱮᱠᱟᱛᱮ ᱱᱚᱣᱟ ᱠᱚ ᱡᱚᱜᱟᱣ ᱫᱚᱦᱚ ᱦᱩᱭᱩᱜᱼᱟ ᱚᱱᱟ ᱠᱚ ᱧᱮᱞ ᱦᱩᱭᱩᱜᱼᱟ ᱟᱨ ᱥᱮᱫᱟᱭ ᱫᱚ ᱟᱰᱤ ᱢᱚᱸᱡᱽ ᱠᱚ ᱮᱱᱮᱡ ᱥᱮᱨᱮᱧᱮᱫ ᱠᱟᱱ ᱛᱟᱦᱮᱸᱜᱼᱟ ᱱᱮᱛᱟᱨ ᱫᱚ ᱵᱟᱠᱚ ᱮᱱᱮᱡ ᱥᱮᱨᱮᱧ ᱫᱟ ᱟᱨ ᱪᱮᱠᱟ ᱞᱮᱠᱟᱛᱮ ᱱᱚᱣᱟ ᱞᱟᱭ ᱞᱟᱠᱪᱟᱨ ᱫᱚᱦᱚ ᱡᱚᱜᱟᱣ ᱦᱩᱭᱩᱜᱼᱟ ᱫᱚ ᱥᱮᱨᱮᱧ ᱠᱚ ᱠᱷᱟᱛᱟ ᱠᱚᱨᱮ ᱚᱞ ᱫᱚᱦᱚ ᱦᱩᱭᱩᱜᱼᱟ ᱡᱟᱛᱮ ᱯᱚᱨᱚᱵᱚᱨᱛᱤ ᱠᱟᱞᱨᱮ ᱜᱤᱫᱽᱨᱟᱹ ᱠᱚ ᱚᱱᱟ ᱠᱚ ᱠᱚ ᱧᱮᱞ ᱛᱮᱠᱚ ᱥᱮᱬᱟᱭ ᱫᱟᱲᱮ ᱟ ᱡᱮ ᱱᱚᱭ ᱱᱚᱝᱠᱟ ᱛᱟᱦᱮᱸ ᱠᱟᱱᱟ ᱞᱟᱭᱞᱟᱠᱪᱟᱨ ᱮᱱᱮᱡ ᱥᱮᱨᱮᱧ ᱫᱚ